ᱨᱟᱭᱨᱚᱝᱯᱩᱨ ᱵᱟᱡᱟᱨ ᱨᱮ ᱜᱟᱲ ᱦᱟᱴ ᱢᱮᱱᱛᱮ ᱞᱮ ᱢᱮᱛᱟᱜᱼᱟ ᱚᱸᱰᱮ ᱚᱸᱰᱮ ᱯᱚᱱᱤ ᱯᱚᱨᱤᱵᱟᱨ ᱟᱲᱟᱜ ᱠᱚ ᱥᱟᱠᱟᱢ ᱠᱚ ᱡᱚᱛᱚᱞᱮ ᱟᱹᱠᱷᱨᱤᱧᱟ ᱛᱚᱵᱮ ᱛᱚᱵᱮ ᱟᱹᱠᱷᱨᱤᱧ ᱪᱟᱵᱟ ᱞᱮᱠᱷᱟᱱ ᱚᱲᱟᱜ ᱞᱮ ᱨᱩᱣᱟᱹᱲᱟ ᱚᱲᱟᱜ ᱨᱩᱣᱟᱹᱲ ᱠᱟᱛᱮᱫ ᱟᱨᱦᱚᱸ ᱯᱚᱱᱤ ᱯᱚᱨᱤᱵᱟᱨ ᱠᱚᱨᱮᱜ ᱫᱟᱜ ᱞᱮ ᱫᱩᱞᱟᱜᱼᱟ ᱫᱩᱞ ᱯᱚᱨᱮ ᱟᱨᱦᱚᱸ ᱞᱮ ᱤᱫᱤᱭᱟ ᱥᱩᱠᱩᱞᱵᱟᱨ ᱮᱱᱠᱷᱟᱱ ᱥᱩᱠᱩᱞ ᱵᱟᱨ ᱨᱮ ᱡᱚᱛᱚ ᱦᱚᱲ ᱚᱱᱠᱟ ᱜᱮ ᱥᱟᱭᱟ ᱥᱟᱹᱲᱤ ᱦᱟᱴ ᱠᱚ ᱡᱚᱛᱚ ᱠᱟᱸᱥᱟ ᱵᱟᱥᱚᱱ ᱦᱟᱴ ᱠᱚ ᱟᱹᱰᱤ ᱨᱚᱠᱚᱢᱟᱜ ᱡᱤᱱᱤᱥ ᱦᱚᱸ ᱦᱟᱴ ᱞᱮ ᱤᱫᱤᱭᱟ ᱤᱫᱤ ᱯᱚᱨᱮ ᱡᱚᱛᱚ ᱟᱹᱠᱷᱨᱤᱧᱟᱞᱮ ᱟᱹᱠᱷᱨᱤᱧ ᱠᱟᱛᱮᱫ ᱚᱱᱟ ᱦᱟᱴ ᱨᱮᱫᱚ ᱥᱚᱨᱠᱟᱨ ᱯᱟᱦᱴᱟ ᱠᱷᱚᱡᱟᱜ ᱚᱲᱟᱜ ᱠᱚ ᱮᱱᱛᱮᱫ ᱮ ᱮᱢ ᱠᱟᱜ ᱞᱮᱭᱟ ᱯᱚᱱᱤ ᱯᱚᱨᱤᱵᱟᱨ ᱦᱟᱴ ᱨᱮ ᱚᱸᱰᱮ ᱫᱚ